ᱟᱭᱢᱟ ᱨᱤᱛᱩ ᱨᱮᱭᱟᱜ ᱟᱭᱢᱟ ᱴᱚᱴᱷᱟ ᱨᱮᱭᱟᱜ ᱦᱚᱭ ᱫᱟᱜ ᱡᱮᱢᱚᱱ ᱥᱤᱛᱩᱝ ᱨᱮᱭᱟᱜ ᱥᱤᱛᱩᱝ ᱥᱚᱢᱚᱭ ᱟᱹᱰᱤ ᱥᱤᱛᱩᱝᱟ ᱟᱹᱰᱤ ᱜᱚᱨᱚᱢ ᱡᱮᱢᱚᱱ ᱚᱲᱟᱜ ᱠᱷᱚᱡ ᱦᱚᱲ ᱵᱟᱠᱚ ᱩᱰᱩᱠ ᱫᱟᱲᱮᱜᱼᱟ ᱥᱤᱛᱩᱝ ᱛᱮ ᱚᱠᱚᱭ ᱢᱟ ᱥᱤᱛᱩᱝ ᱛᱮ ᱜᱚᱨᱚᱢ ᱵᱟᱠᱚ ᱥᱟᱦᱟᱣ ᱫᱟᱲᱮᱭᱟᱜ ᱜᱚᱨᱚᱢ ᱛᱮ ᱚᱲᱟᱜ ᱩᱢᱩᱞ ᱨᱮᱜᱮ ᱠᱚ ᱛᱟᱦᱮᱱᱟ ᱵᱟᱦᱨᱮ ᱵᱟᱠᱚ ᱩᱥᱩᱠᱚᱜᱼᱟ ᱚᱠᱚᱭᱟᱜ ᱯᱟᱠᱷᱟ ᱯᱷᱮᱱ ᱛᱟᱦᱨᱱ ᱠᱷᱟᱡ ᱯᱷᱮᱱ ᱞᱟᱛᱟᱨ ᱨᱮᱠᱚ ᱛᱟᱦᱮᱱᱟ ᱚᱠᱚᱭ ᱫᱚ ᱫᱟᱨᱮ ᱵᱩᱴᱟᱹ ᱨᱮᱠᱚ ᱛᱟᱦᱮᱱᱟ ᱦᱟᱣᱟ ᱠᱚ ᱚᱭ ᱠᱚ ᱥᱮᱸᱫᱽᱨᱟ ᱵᱟᱲᱟᱭᱟ ᱡᱮᱱᱚ ᱚᱱᱟ ᱜᱚᱨᱚᱢ ᱠᱚᱡ ᱠᱚ ᱵᱟᱧᱪᱟᱜ ᱞᱮᱠᱟ ᱛᱮᱠᱚ ᱪᱮᱥᱴᱟᱭᱟ ᱟᱨ ᱫᱟᱜ ᱢᱟ ᱟᱹᱰᱤ ᱫᱟᱜ ᱥᱚᱢᱚᱭ ᱢᱟ ᱟᱹᱰᱤ ᱠᱟᱡᱟᱠᱮ ᱫᱟᱜ ᱡᱮᱢᱚᱱ ᱫᱟᱜ ᱮᱢᱚᱱᱮ ᱮᱦᱚᱵ ᱞᱮᱠᱷᱟᱡ ᱦᱩᱰᱩᱨ ᱵᱤᱡᱽᱞᱤ ᱰᱟᱦᱟᱨ ᱠᱚ ᱞᱚᱥᱚᱫ ᱩᱛᱟᱹᱨᱚᱜᱼᱟ ᱦᱚᱲ ᱛᱟᱲᱟᱢ ᱵᱟᱠᱚ ᱫᱟᱲᱮᱭᱟᱜᱼᱟ ᱫᱟᱜ ᱛᱮ ᱯᱩᱠᱷᱨᱤ ᱥᱮᱭᱟ ᱚᱱᱠᱟ ᱞᱮᱠᱟ ᱫᱟᱜ ᱥᱚᱢᱚᱭ ᱯᱚᱨᱤᱥᱛᱷᱤᱛᱤ ᱧᱮᱞᱚᱜᱼᱟ ᱨᱟᱵᱟᱝ ᱥᱚᱢᱚᱭ ᱨᱟᱵᱟᱝ ᱢᱟ ᱟᱹᱰᱤ ᱠᱟᱡᱟᱠ ᱨᱟᱵᱟᱝ ᱥᱚᱢᱚᱩ ᱡᱮᱢᱚᱱ ᱟᱹᱰᱤ ᱨᱟᱵᱟᱝ ᱟ ᱦᱚᱲ ᱩᱭᱩ ᱵᱟᱝᱠᱷᱟᱡ ᱵᱟᱠᱚ ᱛᱟᱦᱮᱸ ᱫᱟᱲᱮᱭᱟᱜᱼᱟ ᱚᱠᱚᱭ ᱢᱟ ᱠᱚᱢᱵᱚᱞ ᱱᱤᱭᱮ ᱠᱚ ᱩᱭᱩᱜᱼᱟ ᱚᱠᱚᱭ ᱢᱟ ᱩᱭᱩ ᱟᱜ ᱵᱟᱝ ᱛᱟᱦᱮᱱ ᱛᱟᱠᱚ ᱠᱷᱟᱡ ᱟᱹᱰᱤ ᱠᱚᱥᱴᱚ ᱜᱮᱠᱚ ᱯᱟᱨᱚᱢᱟ ᱚᱱᱠᱟ ᱞᱮᱠᱟᱛᱮ ᱩᱱᱠᱩ ᱦᱚᱸ ᱠᱚᱥᱴᱚ ᱱᱚᱭᱮ ᱠᱚ ᱛᱟᱦᱮᱱᱟ